ᱟᱞᱮ ᱟᱞᱮ ᱢᱟᱞᱫᱟᱨᱮ ᱥᱤᱞᱯᱚ ᱩᱛᱯᱟᱫᱚᱱ ᱡᱟᱦᱟᱸ ᱯᱟᱴ ᱵᱷᱩᱴᱴᱟ ᱯᱟᱴ ᱡᱚᱸᱰᱨᱟ ᱩᱞ ᱮᱢᱟᱱ ᱡᱟᱦᱟᱱ ᱵᱮᱨᱮᱫ ᱯᱷᱨᱟᱢ ᱢᱮᱱᱟᱜᱼᱟ ᱨᱮᱥᱚᱢ ᱩᱛᱯᱟᱫᱚᱱ ᱜᱤᱛᱟ ᱟᱪᱟᱨ ᱥᱤᱞᱯᱚ ᱮᱥ ᱵᱤ ᱮᱱᱴᱟᱨᱰᱤᱥᱴᱟ